ᱱᱚᱰᱮᱫᱚ ᱢᱤᱣᱪᱩᱣᱟᱞ ᱯᱷᱟᱱᱰ ᱵᱚᱞᱛᱮ ᱱᱚᱰᱮᱫᱚ ᱢᱟᱱᱮ ᱯᱚᱭᱥᱟ ᱥᱮ ᱴᱟᱠᱟ ᱠᱟᱹᱣᱰᱤ ᱥᱴᱚᱠ ᱛᱟᱦᱮᱱᱟ ᱥᱮ ᱢᱟᱱᱮ ᱟᱵᱚᱵᱚᱱ ᱫᱚᱦᱚ ᱤᱫᱤᱭᱟ ᱚᱱᱟ ᱠᱷᱮᱛᱨᱮ ᱟᱵᱚ ᱡᱮᱦᱮᱛᱩ ᱡᱚᱛᱚ ᱯᱷᱟᱱᱰ ᱨᱮᱜᱮ ᱠᱤᱪᱷᱩ ᱟᱵᱚ ᱢᱟᱱᱮ ᱯᱷᱳᱱ ᱱᱟᱢᱵᱟᱨ ᱥᱮ ᱰᱤᱡᱤᱴᱮᱞ ᱠᱷᱮᱛᱨᱮ ᱫᱚ ᱱᱤᱛᱚᱜ ᱯᱷᱳᱱ ᱱᱟᱢᱵᱟᱨ ᱟᱹᱰᱤ ᱡᱚᱨᱩᱨ ᱠᱟᱱᱟ ᱥᱮ ᱠᱷᱮᱛᱨᱮᱧ ᱢᱮᱱᱟ ᱡᱮ ᱚᱸᱰᱮᱫᱚ ᱢᱟᱱᱮ ᱡᱟᱦᱟᱸᱞᱮᱠᱟ ᱜᱮ ᱵᱟᱝ ᱡᱩᱫᱤ ᱦᱳᱭᱛᱚ ᱡᱟᱦᱟᱸᱠᱚ ᱯᱷᱳᱱᱠᱮᱫ ᱜᱮᱭᱟ ᱡᱮ ᱵᱤᱵᱷᱤᱱᱱᱚ ᱨᱚᱠᱚᱢ ᱞᱚᱵᱷ ᱞᱟᱞᱚᱪᱛᱮ ᱦᱳᱭᱛᱚ ᱵᱤᱵᱷᱤᱱᱱᱚ ᱨᱚᱠᱚᱢ ᱳ ᱴᱤ ᱯᱤ ᱥᱮ ᱱᱤᱝᱠᱟᱹ ᱢᱳᱵᱟᱭᱤᱞ ᱤᱭᱟᱹᱠᱟᱛᱮ ᱵᱤᱵᱷᱤᱱᱱᱚ ᱨᱚᱠᱚᱢ ᱱᱟᱢᱵᱟᱨᱠᱚ ᱠᱷᱚᱡᱚᱜᱼᱟ ᱤᱱᱟᱹᱠᱷᱟᱱ ᱚᱸᱰᱮ ᱟᱹᱰᱤ ᱥᱚᱱᱛᱚᱨ ᱛᱟᱦᱮᱸ ᱫᱚᱨᱠᱟᱨ ᱠᱟᱱᱟ ᱟᱨ ᱯᱷᱟᱱᱰᱨᱮ ᱮᱯᱮᱢ ᱪᱟᱯᱟᱞ ᱦᱚᱸ ᱠᱷᱮᱛᱨᱮ ᱦᱚᱸ ᱢᱮᱱ ᱜᱟᱱᱚᱜᱼᱟ ᱡᱮ ᱮᱯᱮᱢ ᱪᱟᱯᱟᱞ ᱳ ᱴᱤ ᱯᱤ ᱠᱚᱦᱚᱸ ᱮᱯᱮᱢ ᱪᱟᱯᱟᱞ ᱡᱮ ᱟᱹᱰᱤ ᱥᱚᱱᱛᱚᱨᱛᱮ ᱱᱚᱣᱟ ᱠᱚᱫᱚ ᱮᱯᱮᱢ ᱪᱟᱯᱟᱞ ᱫᱚ ᱵᱟᱝ ᱴᱷᱤᱠ ᱜᱮᱭᱟ ᱵᱷᱟᱞᱮᱭᱟ ᱢᱟᱱᱮ ᱟᱹᱰᱤ ᱢᱟᱱᱮ ᱠᱷᱚᱛᱤ ᱦᱩᱭᱫᱟᱲᱮᱭᱟᱜᱼᱟ ᱱᱮᱝᱠᱟᱱᱟᱜ ᱢᱤᱫᱴᱟᱝ ᱠᱷᱮᱛᱨᱮᱫᱚ ᱢᱤᱫᱴᱟᱝ ᱦᱩᱭᱩᱜᱼᱟ